ᱦᱮᱸ ᱤᱧ ᱟᱭᱢᱟ ᱞᱮᱠᱟᱱ ᱯᱚᱛᱚᱵ ᱵᱮᱜᱚᱨ ᱦᱚᱸ ᱟᱭᱢᱟ ᱞᱮᱠᱟᱱ ᱯᱟᱛᱷᱟᱢ ᱥᱮ ᱵᱞᱚᱠ ᱠᱷᱚᱵᱚᱨ ᱥᱟᱠᱟᱢᱤᱧ ᱯᱟᱲᱦᱟᱣᱟ ᱚᱞᱚᱜ ᱯᱟᱲᱦᱟᱣ ᱫᱚ ᱟᱹᱰᱤ ᱞᱟᱹᱠᱛᱤᱭᱟ ᱢᱮᱱᱠᱷᱟᱱ ᱱᱤᱡᱮ ᱥᱮᱞᱮᱵᱟᱥ ᱥᱮ ᱥᱟᱛᱟᱢ ᱨᱮᱭᱟᱜ ᱯᱚᱛᱚᱵ ᱯᱟᱲᱦᱟᱣ ᱪᱷᱟᱰᱟ ᱦᱚᱸ ᱯᱟᱛᱷᱟᱢ ᱠᱷᱚᱵᱚᱨ ᱠᱟᱜᱚᱡᱽ ᱦᱚᱸ ᱯᱟᱲᱦᱟᱣ ᱞᱟᱹᱠᱛᱤ ᱜᱮᱭᱟ ᱡᱮᱞᱮᱠᱟ ᱯᱟᱛᱷᱟᱢ ᱨᱮᱫᱚ ᱟᱭᱢᱟ ᱫᱤᱥᱚᱢ ᱨᱮ ᱢᱮᱱᱟᱜ ᱟᱠᱟᱫ ᱚᱱᱚᱞᱤᱭᱟᱹ ᱚᱱᱚᱲᱦᱤᱭᱟᱹ ᱠᱚᱣᱟᱜ ᱡᱤᱭᱚᱱ ᱪᱩᱨᱤᱛ ᱥᱟᱶᱛᱮ ᱩᱱᱠᱩᱣᱟᱜ ᱩᱯᱨᱩᱢ ᱮᱢᱟᱱ ᱛᱟᱦᱮᱱᱟ ᱯᱚᱛᱷᱟᱢ ᱫᱚ ᱟᱭᱢᱟᱜᱟᱱ ᱚᱱᱞᱤᱭᱟᱹ ᱚᱱᱲᱦᱤᱭᱟᱹ ᱠᱚᱣᱟᱜ ᱢᱤᱫᱴᱟᱹᱝ ᱡᱩᱢᱤᱫ ᱠᱟᱱᱟ ᱡᱟᱦᱟᱸᱨᱮ ᱟᱠᱚᱣᱟᱜ ᱤᱭᱟᱹ ᱥᱮ ᱟᱭᱠᱟᱹᱣ ᱠᱚ ᱚᱞ ᱛᱚᱞ ᱛᱟᱞᱟ ᱛᱮᱠᱚ ᱥᱚᱫᱚᱨᱟ ᱥᱟᱶᱛᱮ ᱥᱟᱶᱛᱟ ᱛᱟᱞᱟᱨᱮ ᱟᱠᱚᱣᱟᱜ ᱮᱱᱮᱢ ᱠᱚ ᱮᱢᱟ ᱟᱭᱢᱟᱜᱟᱱ ᱯᱟᱛᱷᱟᱢ ᱯᱚᱛᱨᱤᱠᱟ ᱠᱚ ᱢᱮᱱᱟᱜ ᱟᱠᱟᱫᱟ ᱡᱮᱞᱮᱠᱟ ᱥᱤᱨᱡᱚᱱ ᱟᱦᱚᱞᱟ ᱟᱹᱠᱤᱞ ᱪᱤᱨᱜᱟᱹᱞ ᱪᱤᱨ ᱯᱟᱸᱡᱟ ᱧᱩᱛᱩᱢᱟᱱ ᱯᱟᱛᱷᱟᱢ ᱠᱚ ᱡᱟᱦᱟᱸ ᱫᱚ ᱪᱟᱸᱫᱳᱠᱤᱭᱟᱹ ᱥᱮ ᱯᱮ ᱪᱟᱸᱫᱳᱠᱤᱭᱟᱹᱨᱮ ᱪᱷᱟᱯᱟ ᱯᱟᱨᱥᱟᱞᱚᱜᱼᱟ ᱱᱚᱣᱟ ᱵᱮᱜᱚᱨ ᱵᱞᱚᱠ ᱥᱮ ᱠᱷᱚᱵᱚᱨ ᱠᱟᱜᱚᱡ ᱦᱚᱸᱧ ᱯᱟᱲᱦᱟᱣ ᱜᱮᱭᱟ ᱪᱮᱫᱟᱜ ᱥᱮ ᱱᱚᱣᱟ ᱨᱮ ᱡᱮᱜᱮᱫ ᱨᱮᱭᱟᱜ ᱫᱮᱥ ᱫᱤᱥᱚᱢ ᱨᱮᱭᱟᱜ ᱥᱟᱱᱟᱢ ᱠᱷᱚᱵᱚᱨ ᱠᱚ ᱵᱟᱲᱟᱭ ᱧᱟᱢᱚᱜᱼᱟ ᱟᱨ ᱱᱚᱣᱟ ᱫᱤᱱ ᱫᱤᱱᱟᱹᱢ ᱜᱷᱚᱴᱟᱜ ᱠᱟᱱ ᱠᱷᱚᱵᱚᱨ ᱦᱚᱸᱢ ᱵᱟᱲᱟᱭ ᱫᱟᱲᱮᱭᱟᱜᱼᱟ ᱱᱚᱣᱟᱨᱮ ᱟᱭᱢᱟ ᱞᱮᱠᱟᱱ ᱵᱩᱜᱤ ᱵᱟᱹᱲᱤᱡ ᱢᱚᱱᱚᱨᱚᱧᱡᱚᱱ ᱠᱷᱮᱞ ᱠᱷᱮᱞᱳᱰ ᱥᱮ ᱟᱭᱢᱟᱜᱟᱱ ᱠᱷᱚᱵᱚᱨ ᱠᱚ ᱪᱷᱟᱯᱟᱭ ᱛᱟᱦᱮᱱᱟ